ᱦᱮᱸ ᱤᱧ ᱢᱤᱫᱴᱟᱝ ᱡᱤᱞ ᱯᱤᱴᱷᱟᱹᱧ ᱵᱮᱱᱟᱣ ᱠᱟᱫᱟ ᱚᱱᱟ ᱨᱮᱫᱚ ᱥᱟᱥᱟᱝ ᱡᱤᱨᱟᱹ ᱫᱷᱩᱱᱭᱟᱹ ᱛᱮᱡᱽᱯᱟᱛᱟ ᱢᱟᱹᱨᱤᱪ ᱥᱩᱱᱩᱢ ᱮᱢ ᱠᱟᱛᱮᱫ ᱤᱧ ᱠᱚᱨᱟᱣ ᱠᱟᱫᱟ ᱟᱨᱦᱚᱸ ᱡᱤᱞ ᱫᱚ ᱥᱤᱢ ᱜᱚᱡ ᱠᱟᱛᱮᱫ ᱞᱮ ᱩᱛᱩ ᱟᱠᱟᱫᱟ ᱩᱛᱩ ᱠᱟᱛᱮᱫ ᱦᱚᱞᱚᱝ ᱨᱮᱞᱮ ᱢᱮᱥᱟ ᱠᱟᱛᱮᱫ ᱞᱮ ᱥᱟᱠᱟᱢ ᱨᱮᱞᱮ ᱯᱤᱴᱷᱟᱹᱣ ᱟᱠᱟᱫᱟ ᱱᱚᱣᱟᱜᱮ ᱟᱞᱮ ᱫᱚ ᱡᱚᱢ ᱠᱟᱛᱮᱫ ᱟᱹᱰᱤ ᱢᱚᱡᱽ ᱞᱮ ᱵᱩᱡᱟ ᱟᱨ ᱱᱚᱣᱟ ᱫᱚ ᱟᱹᱰᱤ ᱢᱚᱡᱽ ᱤᱥᱤᱱᱚᱜ ᱛᱮ ᱟᱨ ᱥᱤᱵᱤᱞ ᱦᱚᱛᱮᱫ ᱛᱮ ᱱᱚᱣᱟ ᱯᱤᱴᱷᱟᱹ ᱫᱚ ᱟᱹᱰᱤ ᱢᱚᱡᱽ ᱜᱮᱞᱮ ᱵᱮᱱᱟᱣᱟ